ᱦᱮᱞᱳ ᱚᱠᱚᱭᱮᱢ ᱨᱚᱲᱫᱟ ᱚ ᱦᱮᱸ ᱤᱧ ᱠᱟᱱ ᱜᱤᱭᱟᱹᱧ ᱡᱚᱛᱚᱣᱟᱜ ᱜᱮ ᱢᱮᱱᱟᱜᱼᱟ ᱮᱹᱥᱤ ᱵᱟᱞᱟ ᱦᱚᱸ ᱵᱤᱱᱟᱹ ᱮᱹᱥᱤ ᱵᱟᱞ ᱦᱚᱸ ᱟᱫᱚ ᱚᱠᱟᱴᱟᱜ ᱮᱢ ᱠᱷᱚᱡᱚᱜᱼᱟ ᱦᱚᱢ ᱟᱨ ᱛᱤᱱᱟᱹᱜ ᱦᱚᱲ ᱡᱚᱱᱟ ᱯᱮ ᱪᱟᱞᱟᱜ ᱛᱮ ᱯᱩᱱ ᱦᱚᱲ ᱦᱮᱸ ᱮᱹᱥᱤ ᱵᱟᱞᱟ ᱫᱚ ᱛᱮᱫ ᱛᱷᱚᱲᱟ ᱰᱷᱮᱹᱨ ᱜᱮᱭᱟ ᱵᱤᱱᱟᱹ ᱮᱹᱥᱤ ᱵᱟᱞᱟ ᱫᱚ ᱛᱷᱚᱲᱟ ᱠᱚᱢ ᱧᱚᱜ ᱜᱮᱭᱟ ᱟᱨ ᱮᱹᱥᱤ ᱵᱟᱞᱟ ᱯᱮ ᱠᱷᱚᱡᱚᱜ ᱠᱷᱟᱱ ᱮᱱᱛᱮᱜ ᱪᱟᱞᱟᱜ ᱠᱷᱟᱹᱞᱤ ᱥᱮ ᱨᱩᱣᱟᱹᱲ ᱪᱟᱞᱟᱜ ᱦᱤᱡᱩᱜ ᱦᱮᱸ ᱟᱵᱟᱨ ᱚᱸᱰᱮ ᱛᱤᱱ ᱜᱷᱟᱹᱲᱤᱡ ᱯᱮ ᱛᱟᱦᱮᱱᱟ ᱟᱲᱟᱹᱭ ᱜᱷᱚᱱᱴᱟ ᱜᱟᱱ ᱦᱮᱸ ᱮᱹᱥᱤ ᱵᱟᱞᱟ ᱫᱚ ᱯᱟᱸᱪ ᱦᱟᱡᱟᱨ ᱟᱨ ᱵᱤᱱᱟᱹ ᱮᱹᱥᱤ ᱵᱟᱞᱟ ᱫᱚ ᱛᱤᱱ ᱦᱟᱡᱟᱨ ᱟᱫᱚ ᱦᱮᱸ ᱟᱫᱚ ᱮᱹᱥᱤ ᱵᱟᱞᱟ ᱱᱚᱝᱠᱟ ᱱᱚᱝᱠᱟ ᱯᱮ ᱢᱮᱱᱮᱫ ᱠᱷᱟᱱ ᱫᱚ ᱠᱟᱹᱡ ᱞᱟᱦᱟᱨᱮᱧ ᱤᱭᱟᱹ ᱴᱷᱤᱠᱼᱟ ᱛᱚ ᱵᱟᱠᱷᱟᱱ ᱟᱵᱟᱨ ᱮᱴᱟᱜ ᱠᱚ ᱚᱠᱚᱭ ᱠᱚᱪᱚ ᱢᱮᱱᱟᱜ ᱠᱚᱣᱟ ᱚᱱᱠᱟᱜᱮ ᱮᱢᱟᱱ ᱛᱮᱭᱟᱜ ᱠᱚ ᱯᱷᱳᱱᱟᱠᱚ ᱛᱩᱨᱟᱹᱛ ᱵᱟᱝᱠᱷᱟᱱ ᱱᱚᱛᱮ ᱪᱟᱞᱟᱜᱼᱟ ᱟᱨ ᱟᱯᱮ ᱡᱚᱫᱤ ᱯᱮ ᱢᱮᱱᱠᱷᱟᱱ ᱵᱚᱞᱮ ᱱᱚᱝᱠᱟ ᱱᱚᱝᱠᱟ ᱵᱚᱞᱮ ᱤᱱᱟᱹᱜ ᱛᱟᱹᱨᱤᱠᱷ ᱞᱮ ᱪᱟᱞᱟᱜᱼᱟ ᱛᱚᱧ ᱫᱚᱦᱚ ᱠᱟᱜᱼᱟ ᱦᱮᱸ ᱦᱮᱸ ᱧᱟᱢ ᱜᱮᱭᱟ ᱯᱮ ᱦᱮᱸ ᱚᱱᱟ ᱠᱷᱚᱱ ᱟᱵᱟᱨ ᱛᱷᱚᱲᱟ ᱜᱟᱱ ᱛᱟᱭᱚᱢ ᱛᱮ ᱢᱮᱱᱞᱮᱠᱷᱟᱱ ᱵᱚᱞᱮ ᱛᱚ ᱵᱟᱝ ᱧᱟᱢ ᱠᱚᱜᱼᱟ ᱨᱤᱡᱟᱨᱵᱷ ᱠᱟᱫᱟ ᱠᱚ ᱩᱱᱠᱩ ᱦᱚᱸ ᱴᱷᱤᱠ ᱥᱚᱢᱚᱭ ᱨᱮᱜᱮᱢ ᱯᱷᱳᱱ ᱠᱮᱫᱛᱮ ᱟᱢ ᱫᱚ ᱥᱤᱴ ᱛᱟᱦᱮᱸ ᱠᱟᱱ ᱛᱟᱢᱛᱮ ᱴᱷᱤᱠᱮᱢ ᱧᱟᱢ ᱠᱮᱫᱟ ᱦᱮᱸ ᱴᱷᱤᱠ ᱜᱮᱭᱟ ᱛᱤᱱᱟᱹᱜ ᱵᱟᱡᱮ ᱞᱮᱠᱟᱛᱮ ᱚ ᱦᱮᱸ ᱨᱮᱭᱟᱲ ᱨᱮ ᱵᱟᱝ ᱦᱮᱸ ᱫᱩᱢᱠᱟ ᱨᱮ ᱡᱟᱦᱟᱱᱟᱜ ᱦᱩᱭᱩᱜ ᱠᱟᱱᱟ ᱠᱤ ᱦᱮᱸ ᱦᱮᱸ ᱴᱷᱤᱠ ᱜᱮᱭᱟ ᱛᱤᱱᱟᱹᱜ ᱛᱟᱹᱨᱤᱠᱷ ᱦᱮᱸ